ᱦᱮᱞᱳ ᱰᱟᱭᱵᱷᱟᱨ ᱵᱟᱹᱵᱩ ᱟᱢ ᱜᱩᱥᱠᱚᱨᱟᱢ ᱟᱹᱜᱩ ᱦᱚᱴᱚ ᱞᱤᱫᱤᱧᱟ ᱠᱟᱧᱪᱚᱱᱡᱚᱝᱜᱷᱟ ᱥᱟᱵ ᱞᱟᱹᱜᱤᱫ ᱚᱱᱟ ᱜᱟᱹᱰᱤ ᱢᱟ ᱯᱟᱨᱚᱢᱮᱱ ᱟᱫᱚ ᱱᱤᱛᱚᱝ ᱫᱚ ᱤᱧ ᱫᱚ ᱪᱮᱫ ᱤᱧ ᱪᱮᱠᱟᱭᱟ ᱤᱧ ᱫᱚ ᱱᱤᱛᱚᱜ ᱫᱚ ᱨᱩᱣᱟᱹᱲ ᱪᱟᱞᱟᱜ ᱦᱩᱭᱩᱜ ᱛᱤᱧᱟᱹ ᱛᱚ ᱟᱢ ᱜᱟᱹᱰᱤ ᱟᱹᱜᱩᱭ ᱢᱮ ᱟᱨ ᱡᱟᱦᱟᱸ ᱯᱚᱭᱥᱟᱧ ᱮᱢ ᱰᱷᱮᱨ ᱟᱜ ᱢᱮ ᱛᱟᱦᱮᱱᱟ ᱚᱱᱟ ᱯᱚᱭᱥᱟ ᱫᱚ ᱟᱢᱫᱚ ᱨᱩᱣᱟᱹᱲ ᱫᱚ ᱵᱟᱝ ᱦᱩᱭᱩᱜ ᱛᱟᱢᱟ ᱟᱢᱫᱚ ᱚᱲᱟᱜ ᱨᱮ ᱥᱮᱴᱮᱨ ᱦᱚᱴᱚ ᱠᱟᱹᱧ ᱢᱮ